ᱠᱞᱤᱠ ᱟᱠᱟᱫ ᱯᱷᱳᱴᱳ ᱨᱮᱭᱟᱜ ᱢᱟᱨᱮᱭᱟᱜ ᱦᱟᱨᱰ ᱠᱚᱯᱤ ᱢᱮᱱᱟᱜᱼᱟ ᱢᱮᱱᱠᱷᱟᱱ ᱚᱱᱟ ᱯᱷᱳᱴᱳ ᱨᱮᱫᱚ ᱟᱪᱪᱷᱟ ᱴᱷᱤᱠ ᱥᱟᱹᱦᱤᱡ ᱢᱩᱴᱷᱟᱹᱱ ᱵᱟᱝ ᱵᱩᱡᱷᱟᱹᱜ ᱠᱟᱱ ᱛᱟᱦᱮᱸ ᱠᱟᱱᱟ ᱚᱠᱟ ᱚᱠᱟ ᱴᱟᱜ ᱫᱚ ᱥᱟᱫᱟ ᱠᱟᱞᱳ ᱯᱷᱳᱴᱳ ᱠᱳᱯᱤ ᱢᱮᱱᱟᱜ ᱟᱠᱟᱫᱟ ᱟᱨ ᱚᱠᱟᱟᱴᱟᱜ ᱚᱠᱟᱴᱟᱜ ᱫᱚ ᱵᱮᱥ ᱵᱷᱟᱵᱛᱮ ᱢᱩᱴᱷᱟᱹᱱ ᱵᱟᱝ ᱵᱩᱡᱷᱟᱹᱜ ᱠᱷᱟᱹᱛᱤᱨᱛᱮ ᱵᱟᱝ ᱵᱩᱡᱷᱟᱹᱜ ᱠᱟᱱ ᱛᱟᱦᱮᱱᱟ ᱧᱮᱞᱛᱮ ᱛᱷᱚᱲᱟ ᱚᱥᱩᱵᱤᱫᱟ ᱦᱩᱭᱩᱜ ᱠᱟᱱ ᱛᱟᱦᱮᱸᱠᱟᱱᱟ ᱟᱨ ᱱᱟᱣᱟ ᱴᱷᱮᱱᱟᱜ ᱠᱳᱯᱤ ᱨᱮᱫᱚ ᱥᱟᱱᱟᱢᱟᱜ ᱜᱮ ᱯᱚᱨᱤᱥᱠᱟᱨ ᱵᱷᱟᱵᱛᱮ ᱧᱮᱞᱚᱜ ᱠᱟᱱ ᱛᱟᱦᱮᱱᱟ ᱢᱳᱵᱟᱭᱤᱞ ᱛᱮ ᱟᱨ ᱵᱟᱝᱠᱷᱟᱱ ᱫᱚ ᱠᱮᱢᱮᱨᱟ ᱛᱮ ᱡᱟᱦᱟᱸᱜᱮ ᱛᱩᱞᱟᱹᱣ ᱦᱩᱭᱩᱜ ᱠᱟᱱ ᱛᱟᱦᱮᱸ ᱠᱟᱱᱟ ᱚᱱᱟ ᱠᱳᱯᱤ ᱜᱮ ᱟᱹᱰᱤ ᱵᱮᱥ ᱥᱟᱺᱦᱤᱡ ᱧᱮᱞᱚᱜ ᱠᱟᱱᱟ ᱟᱨ ᱱᱮᱛᱟᱨᱟᱜ ᱰᱤᱡᱤᱴᱟᱞ ᱯᱷᱳᱴᱳ ᱨᱮᱫᱚ ᱢᱤᱫᱴᱟᱱ ᱥᱟᱶ ᱟᱨ ᱢᱤᱫᱴᱟᱱ ᱦᱚᱸᱢ ᱛᱩᱞᱟᱹᱣ ᱠᱟᱛᱮᱫ ᱮᱢ ᱫᱚᱦᱚ ᱫᱟᱲᱮᱭᱟᱜᱼᱟ ᱟᱨ ᱤᱧᱟᱹᱜ ᱫᱤᱥᱟᱹ ᱟᱱ ᱥᱮ ᱩᱭᱦᱟᱹᱨᱟᱱ ᱫᱚ ᱦᱩᱭᱩᱜ ᱠᱟᱱᱟ ᱡᱮ ᱢᱟᱨᱮᱭᱟᱱ ᱡᱟᱦᱟᱸ ᱛᱤᱱᱟᱜ ᱜᱟᱱ ᱟᱵᱚᱨᱮᱱ ᱵᱤᱨ ᱵᱟᱱᱴᱟ ᱠᱚᱣᱟᱜ ᱯᱷᱳᱴᱳ ᱢᱮᱱᱟᱜ ᱟᱠᱟᱫᱟ ᱟᱨ ᱩᱱᱠᱩ ᱠᱚᱣᱟᱜ ᱪᱤᱛᱟᱹᱨ ᱫᱚ ᱤᱧ ᱴᱷᱮᱱ ᱢᱚᱱᱮᱨᱮ ᱜᱟᱛᱟᱣ ᱠᱟᱛᱮᱜᱮ ᱛᱟᱦᱮᱱᱟ ᱟᱨ ᱩᱱᱠᱩᱭᱟᱜ ᱪᱤᱛᱟᱹᱨ ᱫᱚ ᱤᱧᱟᱹᱜ ᱚᱲᱟᱜ ᱨᱮ ᱴᱟᱜᱟᱣ ᱠᱟᱛᱮᱫ ᱤᱧ ᱫᱚᱦᱚ ᱟᱠᱟᱫᱟ ᱡᱮᱢᱚᱱ ᱵᱤᱨ ᱵᱟᱱᱴᱟ ᱥᱤᱫᱩ ᱠᱟᱹᱱᱩ ᱟᱨ ᱪᱟᱸᱫ ᱵᱷᱳᱭᱨᱳᱵᱽ ᱟᱜ ᱯᱷᱳᱴᱳ ᱢᱮᱱᱟᱜ ᱟᱠᱟᱫᱟ ᱡᱮᱢᱚᱱ ᱯᱚᱸᱰᱤᱛ ᱨᱩᱜᱷᱩᱱᱟᱛᱷ ᱢᱩᱨᱢᱩᱣᱟᱜ ᱯᱷᱳᱴᱳ ᱢᱮᱱᱟᱜ ᱟᱠᱟᱫᱟ ᱟᱨ ᱚᱱᱟ ᱥᱟᱶᱛᱮ ᱟᱞᱮ ᱨᱮᱱ ᱢᱟᱨᱟᱝ ᱠᱚ ᱦᱟᱯᱲᱟᱢ ᱠᱚᱨᱮᱱ ᱡᱮᱢᱚᱱ ᱤᱧ ᱫᱟᱹᱫᱩ ᱢᱮᱱᱟᱭᱠᱟᱫᱮᱭᱟ ᱩᱱᱤᱭᱟᱜ ᱩᱭᱦᱟᱹᱨ ᱨᱮᱦᱚᱸ ᱤᱧᱟᱹᱜ ᱢᱚᱱᱮᱨᱮ ᱜᱟᱛᱷᱟᱣ ᱢᱮᱱᱟᱭ ᱟᱠᱟᱫᱮᱭᱟ ᱟᱨ ᱩᱱ ᱚᱠᱛᱮ ᱫᱚ ᱵᱮᱥ ᱠᱚᱡᱛᱮ ᱯᱷᱚᱛᱳ ᱠᱚᱯᱤ ᱵᱟᱝ ᱛᱩᱞᱟᱜ ᱠᱟᱱ ᱦᱚᱛᱮᱫ ᱛᱮ ᱥᱟᱫᱟ ᱠᱟᱞᱳ ᱯᱷᱳᱴᱳ ᱨᱮᱜᱮ ᱢᱮᱱᱟᱭ ᱟᱠᱟᱫᱮᱭᱟ ᱟᱨ ᱵᱟᱵᱟ ᱜᱚᱜᱚ ᱥᱟᱶᱛᱮ ᱤᱧ ᱨᱮᱱ ᱜᱤᱫᱟᱹᱨ ᱨᱮᱱ ᱯᱷᱳᱴᱳ ᱦᱚᱸ ᱢᱮᱱᱟᱜ ᱟᱠᱟᱜᱼᱟ ᱟᱨ ᱚᱱᱟ ᱫᱚ ᱤᱧᱟᱹᱜ ᱢᱚᱱᱮᱨᱮ ᱜᱟᱛᱷᱟᱣ ᱠᱟᱛᱮᱫ ᱢᱮᱱᱟᱜᱼᱟ ᱟᱠᱟᱜᱼᱟ ᱚᱱᱟ ᱡᱩᱫᱤ ᱱᱤᱛ ᱦᱟᱹᱵᱤᱡ ᱛᱮ ᱵᱟᱝ ᱛᱟᱦᱮᱸ ᱠᱚᱜᱼᱟ ᱛᱟᱦᱚᱞᱮ ᱠᱷᱟᱡ ᱫᱚ ᱤᱧ ᱴᱷᱮᱱ ᱫᱚ ᱩᱭᱦᱟᱹᱦᱨ ᱨᱮᱦᱚᱸ ᱵᱮᱥᱠᱚᱡᱛᱮ ᱵᱟᱝᱼᱤᱧ ᱧᱮᱞᱧᱟᱢ ᱫᱟᱲᱮᱭᱟᱜ ᱠᱮᱭᱟ